ᱛᱤᱨᱤᱥᱮ ᱡᱩᱱ ᱫᱩᱦᱟᱡᱟᱨ ᱠᱩᱲᱤ ᱯᱚᱸᱪᱤᱥᱮ ᱟᱜᱚᱥᱴ ᱫᱩᱦᱟᱡᱟᱨ ᱮᱠᱩᱥ ᱪᱷᱟᱵᱤᱥᱮ ᱡᱟᱱᱩᱭᱟᱣᱟᱨᱤ ᱫᱩᱦᱟᱡᱨ ᱪᱚᱵᱽᱵᱤᱥ ᱯᱟᱪᱮᱭ ᱥᱮᱯᱴᱮᱢᱵᱚᱨ ᱫᱩᱦᱟᱡᱟᱨ ᱛᱮᱭᱤᱥ ᱥᱟᱛᱳᱭ ᱯᱳᱥ ᱫᱩᱦᱟᱡᱟᱨ ᱵᱟᱭᱤᱥ